ᱦᱮᱞᱳ ᱡᱚᱦᱟᱨ ᱡᱚᱦᱟᱨ ᱤᱧᱫᱚ ᱥᱩᱢᱩᱱ ᱦᱟᱸᱥᱫᱟ ᱵᱤᱥᱚᱭ ᱫᱚ ᱦᱩᱭᱩᱜ ᱠᱟᱱᱟ ᱪᱮᱫ ᱠᱚ ᱢᱮᱛᱟᱜᱼᱟ ᱡᱟᱦᱟᱸ ᱫᱚ ᱱᱚᱸᱰᱮᱱ ᱠᱚ ᱡᱟᱦᱟᱱ ᱦᱚᱲ ᱮᱠᱪᱩᱭᱮᱞᱤ ᱱᱚᱸᱰᱮ ᱡᱟᱦᱟᱸ ᱞᱮᱠᱟ ᱩᱱᱠᱩ ᱡᱟᱦᱟᱸ ᱫᱚ ᱥᱟᱱᱛᱟᱲ ᱦᱚᱲ ᱡᱟᱦᱟᱸ ᱞᱮᱠᱟ ᱢᱮᱱᱟᱜ ᱠᱚᱣᱟ ᱱᱤᱭᱟᱹ ᱵᱷᱟᱹᱞᱩᱠ ᱰᱳᱵᱟᱟ ᱟᱹᱛᱩ ᱨᱮ ᱥᱮ ᱱᱤᱭᱟᱹ ᱜᱟᱡᱚᱞ ᱵᱞᱚᱠ ᱨᱮ ᱮᱠᱪᱩᱞᱤ ᱱᱚᱸᱰᱮ ᱫᱚ ᱵᱤᱵᱷᱤᱱᱱᱚ ᱠᱟᱹᱢᱤ ᱠᱚ ᱪᱟᱞᱟᱜ ᱠᱟᱱᱟ ᱠᱟᱹᱢᱤ ᱨᱮᱱᱟᱜ ᱚᱵᱷᱟᱵ ᱢᱮᱱᱟᱜᱼᱟ ᱠᱟᱹᱢᱤ ᱵᱟᱹᱱᱩᱜᱼᱟ ᱱᱚᱸᱰᱮ ᱯᱷᱮᱠᱴᱨᱤ ᱠᱚ ᱵᱟᱹᱱᱩᱜᱼᱟ ᱠᱤᱪᱷᱩ ᱫᱚ ᱵᱟᱹᱭᱦᱟᱹᱲ ᱠᱟᱹᱤ ᱠᱤᱪᱷᱩ ᱫᱚ ᱨᱟᱡᱽᱢᱤᱥᱛᱨᱤ ᱠᱟᱹᱢᱤ ᱠᱤᱪᱷᱩ ᱫᱚ ᱵᱤᱵᱷᱤᱱᱱᱚ ᱡᱟᱭᱜᱟ ᱠᱟᱹᱢᱤ ᱠᱚ ᱪᱟᱞᱟᱜ ᱠᱟᱱᱟ ᱢᱟᱱᱮ ᱠᱟᱹᱢᱤ ᱵᱚᱞᱛᱮ ᱨᱳᱡᱽᱜᱟᱨ ᱞᱟᱹᱜᱤᱫ ᱛᱮ ᱟᱨ ᱱᱚᱸᱰᱮᱱ ᱠᱚ ᱦᱚᱲᱫᱚ ᱮᱠᱪᱩᱞᱤ ᱡᱮᱭᱥᱮ ᱟᱵᱚᱣᱟᱜ ᱥᱚᱢᱟᱡᱽ ᱨᱮ ᱡᱟᱦᱟᱸ ᱫᱚ ᱡᱚᱢ ᱧᱩ ᱡᱟᱦᱟᱸ ᱫᱚ ᱠᱤᱪᱨᱤᱡ ᱠᱷᱟᱺᱰᱩᱣᱟᱹᱜ ᱱᱚᱝᱠᱟᱜᱮ ᱢᱮᱱᱟᱜᱼᱟ ᱟᱪᱟᱨ ᱚᱱᱩᱥᱴᱷᱟᱱ ᱠᱚ ᱞᱟᱭᱼᱞᱟᱠᱪᱟᱨ ᱠᱚ ᱠᱨᱤᱥᱴᱤ ᱠᱟᱞᱪᱟᱨ ᱠᱚ ᱡᱟᱦᱟᱸ ᱫᱚ ᱜᱳᱴᱟ ᱫᱤᱥᱚᱢ ᱫᱷᱟᱹᱨᱛᱤ ᱨᱮᱱ ᱡᱟᱦᱟᱸ ᱞᱮᱠᱟ ᱢᱮᱱᱟᱜ ᱠᱚᱣᱟ ᱢᱮᱱᱠᱷᱟᱱ ᱱᱚᱸᱰᱮ ᱱᱚᱜ ᱱᱤᱭᱟᱹ ᱚᱵᱚᱥᱛᱷᱟ ᱨᱮ ᱢᱮᱱᱟᱜ ᱠᱚᱣᱟ ᱮᱠᱪᱩᱞᱤ ᱥᱤᱠᱠᱷᱟ ᱫᱤᱠ ᱫᱤᱭᱮ ᱟᱹᱛᱩ ᱴᱚᱞᱟ ᱨᱮᱱ ᱥᱟᱱᱛᱟᱲ ᱦᱚᱲ ᱠᱚᱫᱚ ᱟᱹᱰᱤ ᱠᱚᱢᱜᱮ ᱢᱮᱱᱟᱜ ᱠᱚᱣᱟ ᱚᱞ ᱯᱟᱲᱦᱟᱣ ᱤᱫᱤ ᱠᱟᱛᱮᱜ ᱟᱹᱰᱤ ᱠᱚᱢᱜᱮ ᱢᱟᱱᱮ ᱵᱟᱠᱚ ᱜᱩᱱᱟᱹᱣ ᱪᱤᱱᱛᱟᱹᱜ ᱠᱟᱱᱟ ᱟᱨ ᱱᱚᱸᱰᱮᱱ ᱠᱚ ᱢᱟᱱᱮ ᱮᱱᱮᱡ ᱥᱮᱨᱮᱧ ᱨᱟᱹᱥᱠᱟᱹ ᱜᱮ ᱟᱹᱰᱤ ᱠᱚ ᱠᱩᱥᱤᱭᱟᱜᱼᱟ ᱟᱵᱚ ᱥᱟᱱᱛᱟᱲ ᱦᱚᱲᱢᱟ ᱟᱫᱚ ᱱᱚᱱᱠᱟᱠᱟ ᱚᱵᱚᱥᱛᱷᱟᱨᱮ ᱢᱮᱱᱟᱜ ᱠᱚᱣᱟ ᱟᱨ ᱡᱟᱦᱟᱸ ᱫᱚ ᱡᱮᱨᱚᱠᱚᱢ ᱜᱚᱰᱟ ᱟᱯᱮ ᱚᱱᱛᱮ ᱡᱟᱦᱟᱸ ᱞᱮᱠᱟᱯᱮ ᱧᱮᱞ ᱠᱚᱣᱟ ᱡᱟᱦᱟᱟᱸ ᱞᱮᱠᱟ ᱥᱟᱱᱛᱟᱲ ᱥᱮ ᱟᱵᱚ ᱟᱹᱫᱤᱵᱟᱹᱥᱤ ᱢᱮᱱᱟᱜ ᱠᱚᱣᱟ ᱱᱚᱝᱠᱟᱜᱮ ᱱᱚᱛᱮᱱ ᱠᱚ ᱟᱹᱫᱤᱵᱟᱹᱥᱤ ᱥᱮ ᱥᱟᱱᱛᱟᱲ ᱠᱚᱦᱚᱸ ᱟᱨ ᱟᱹᱰᱤ ᱠᱚᱥᱴᱚ ᱡᱤᱵᱚᱱ ᱡᱟᱯᱚᱱ ᱢᱮᱱᱠᱷᱟᱱ ᱱᱚᱝᱠᱟ ᱠᱟᱛᱮᱫ ᱜᱮ ᱟᱵᱚᱣᱟᱜ ᱥᱚᱢᱟᱡᱽ ᱨᱮ ᱥᱟᱱᱛᱟᱲ ᱦᱚᱲ ᱠᱚᱫᱚ ᱢᱮᱱᱟᱜ ᱠᱚᱣᱟ ᱱᱤᱡᱮᱨ ᱛᱮ ᱱᱤᱡᱮ ᱞᱮᱠᱟ ᱟᱨ ᱠᱷᱮᱛ ᱵᱟᱹᱫᱽ ᱠᱚᱦᱚᱸ ᱡᱮᱢᱚᱱ ᱡᱩᱢᱤ ᱡᱟᱭᱜᱟ ᱠᱚᱦᱚᱸ ᱢᱮᱱᱟᱜ ᱛᱟᱠᱚ ᱜᱮᱭᱟ ᱚᱱᱠᱟ ᱯᱟᱸᱪ ᱠᱟᱴᱷᱟ ᱫᱚᱥ ᱠᱟᱴᱷᱟ ᱚᱱᱠᱟ ᱥᱟᱵ ᱠᱟᱜ ᱢᱮ ᱠᱤᱪᱷᱩ ᱫᱚ ᱵᱤᱜᱷᱟᱹ ᱠᱷᱟᱱᱮᱠ ᱢᱮᱱᱟᱜ ᱛᱟᱠᱚᱣᱟ ᱱᱚᱸᱰᱮ ᱵᱤᱵᱷᱤᱱᱱᱚ ᱪᱟᱥ ᱟᱵᱟᱫ ᱦᱩᱭᱩᱜᱼᱟ ᱡᱮᱢᱚᱱ ᱦᱩᱭᱩᱜ ᱠᱟᱱᱟ ᱱᱮᱛᱟᱨ ᱫᱚ ᱡᱚᱸᱰᱨᱟ ᱠᱚ ᱨᱟᱠᱟᱵᱟ ᱞᱟᱦᱟ ᱫᱚ ᱛᱩᱲᱤ ᱱᱮᱛᱟᱨ ᱫᱚ ᱟᱹᱞᱩ ᱟᱵᱟᱨ ᱠᱚ ᱪᱟᱥᱼᱟ ᱱᱤᱭᱟᱹ ᱯᱚᱨ ᱫᱚ ᱱᱤᱛᱚᱜ ᱯᱟᱴᱷ ᱠᱚ ᱪᱟᱥᱼᱟ ᱯᱟᱴᱷ ᱠᱚ ᱮᱨ ᱟᱠᱚ ᱠᱷᱮᱛ ᱠᱚᱨᱮ ᱵᱟᱲᱜᱮ ᱠᱚᱨᱮ ᱤᱱᱟᱹᱯᱚᱨ ᱫᱚ ᱯᱟᱴᱷ ᱠᱚ ᱨᱟᱠᱟᱵᱟ ᱱᱚᱛᱮ ᱯᱟᱴᱷ ᱨᱟᱠᱟᱵᱚᱜ ᱛᱟᱠ ᱨᱮᱜᱮ ᱦᱩᱲᱩ ᱠᱚᱠᱚ ᱟᱯᱷᱨᱟ ᱞᱤᱴᱷᱟᱹ ᱵᱟᱹᱲᱥᱟᱹ ᱦᱩᱲᱩ ᱟᱨ ᱚᱱᱟᱠᱚ ᱪᱟᱥ ᱟᱵᱟᱫ ᱦᱩᱭᱩᱜᱼᱟ ᱤᱱᱟᱹᱯᱚᱨ ᱫᱚ ᱢᱳᱴᱟᱢᱩᱴᱤ ᱛᱤᱱ ᱢᱟᱥ ᱯᱚᱨ ᱱᱚᱵᱷᱮᱢᱵᱚᱨ ᱰᱤᱥᱮᱢᱵᱚᱨ ᱢᱟᱥ ᱚᱱᱟ ᱠᱚᱠᱚ ᱨᱟᱠᱟᱵᱟ ᱟᱨ ᱚᱱᱟ ᱠᱚᱜᱮ ᱚᱱᱠᱟᱜᱮ ᱡᱤᱭᱚᱱ ᱠᱚ ᱠᱷᱟᱱᱰᱟᱣ ᱦᱩᱭᱩᱜ ᱠᱟᱱᱟ ᱟᱨ ᱡᱮᱭᱥᱮ ᱥᱟᱢᱟᱡᱤᱠ ᱡᱟᱦᱟᱸ ᱮᱴᱟᱜ ᱮᱴᱟᱜ ᱯᱟᱹᱨᱤᱥᱟᱱ ᱮᱴᱟᱜ ᱮᱴᱟᱜ ᱡᱟᱹᱛᱟᱱ ᱢᱟᱹᱱᱢᱤ ᱠᱚ ᱚᱠᱟ ᱞᱮᱠᱟ ᱢᱮᱱᱟᱜ ᱠᱚ ᱚᱱᱠᱟᱜᱮ ᱟᱵᱚ ᱥᱟᱱᱛᱟᱲ ᱦᱚᱲ ᱱᱤᱭᱟᱹ ᱠᱚᱨᱮᱜ ᱢᱮᱱᱟᱜ ᱠᱚᱣᱟ

ᱜᱚᱴᱟ ᱫᱤᱥᱚᱢᱜᱮ ᱜᱳᱴᱟ ᱫᱤᱥᱚᱢᱜᱮ ᱤᱱᱠᱟᱹᱜᱮ ᱢᱮᱱᱟᱜ ᱠᱚᱣᱟ ᱢᱮᱱᱠᱷᱟᱱ ᱟᱨᱛᱷᱤᱠ ᱫᱤᱠ ᱫᱤᱭᱮ ᱦᱚᱸᱵᱚᱱ ᱫᱩᱨᱵᱚᱞ ᱜᱮᱭᱟ ᱥᱟᱢᱟᱡᱤᱠ ᱫᱤᱠ ᱫᱤᱭᱮ ᱥᱚᱪᱮᱛᱚᱱ ᱵᱟᱹᱱᱩᱜᱼᱟ ᱨᱟᱡᱽ ᱱᱳᱭᱛᱤᱠ ᱫᱤᱠ ᱫᱤᱭᱮ ᱦᱩᱱᱟᱹᱨ ᱪᱤᱱᱛᱟᱹ ᱴᱷᱤᱠ ᱵᱟᱹᱱᱩᱜ ᱛᱟᱵᱚᱱᱟ ᱚᱱᱛᱮ ᱱᱚᱜᱼᱚ ᱱᱚᱝᱠᱟ ᱚᱵᱚᱥᱛᱷᱟ ᱨᱮᱜᱮ ᱚᱞᱨᱮᱰᱤ ᱡᱚᱛᱚ ᱦᱚᱲᱜᱮ ᱢᱮᱱᱟᱜ ᱠᱚᱣᱟ ᱟᱨ ᱟᱵᱚᱢᱟ ᱵᱤᱡᱽᱱᱮᱥ ᱪᱮᱛᱟᱱ ᱫᱚ ᱩᱱᱟᱹᱜ ᱫᱷᱟᱨᱚᱱᱟ ᱵᱟᱹᱱᱩᱜ ᱛᱟᱵᱚᱱᱟ ᱵᱮᱵᱽᱥᱟ ᱪᱮᱛᱟᱱᱛᱮ ᱚᱱᱟ ᱠᱷᱟᱹᱛᱤᱨᱛᱮ ᱚᱱᱟ ᱪᱮᱛᱟᱱ ᱛᱮᱦᱚᱸ ᱵᱮᱵᱽᱥᱟ ᱫᱤᱠ ᱫᱤᱭᱮ ᱵᱚᱱ ᱛᱟᱭᱚᱢ ᱪᱟᱥ ᱟᱵᱟᱫ ᱪᱮᱛᱟᱱ ᱛᱮᱦᱚᱸ ᱵᱚᱱ ᱛᱟᱭᱚᱢ ᱜᱮᱭᱟ ᱟᱹᱰᱤ ᱛᱟᱭᱱᱚᱢ ᱨᱮᱵᱚᱱ ᱜᱩᱱᱟᱹᱱ ᱪᱤᱱᱛᱟᱹᱜᱼᱟ ᱢᱮᱱᱠᱷᱟᱱ ᱚᱠᱟ ᱞᱮᱠᱟ ᱮᱴᱟᱜ ᱮᱴᱟᱜ ᱢᱟᱹᱱᱢᱤ ᱠᱚ ᱢᱮᱱᱟᱜ ᱠᱚᱣᱟ ᱱᱚᱝᱠᱟ ᱜᱮ ᱢᱮᱱᱟᱜ ᱠᱚᱣᱟ ᱢᱮᱱᱠᱷᱟᱱ ᱩᱱᱠᱩ ᱠᱚᱣᱟᱜ ᱟᱵᱚ ᱠᱚᱣᱟᱜ ᱚᱵᱚᱥᱛᱟ ᱫᱚ ᱟᱹᱰᱤ ᱠᱷᱟᱨᱟᱯ ᱟᱹᱰᱤ ᱞᱤᱪᱟᱹᱲ ᱚᱵᱚᱥᱛᱟ ᱨᱮ ᱢᱮᱱᱟᱜ ᱵᱚᱱᱟ ᱥᱮ ᱥᱟᱱᱛᱟᱲ ᱠᱚ ᱢᱮᱱᱟᱜ ᱠᱚᱣᱟ ᱴᱷᱤᱠ ᱜᱮᱭᱟ ᱟᱪᱪᱷᱟ ᱛᱟᱦᱚᱞᱮ ᱴᱷᱤᱠ ᱜᱮᱭᱟ ᱴᱷᱤᱠ ᱜᱮᱭᱟ